ᱱᱚᱝᱠᱟᱱ ᱢᱚᱬᱮ ᱜᱚᱴᱮᱱ ᱰᱮᱴ ᱡᱟᱦᱟᱸᱟᱹᱰᱤ ᱥᱚᱨᱚᱱᱤᱭᱚ ᱜᱮᱭᱟ ᱚᱱᱟ ᱫᱚ ᱦᱩᱭᱩᱜ ᱠᱟᱱᱟ ᱛᱮᱨᱚᱭ ᱯᱷᱮᱵᱽᱨᱩᱣᱟᱨᱤ ᱩᱱᱩᱤᱥᱥᱚ ᱩᱱᱱᱤᱥ ᱡᱟᱞᱤᱭᱟ ᱳᱭᱟᱞᱟᱵᱟᱜᱽ ᱨᱮᱭᱟᱜ ᱦᱚᱛᱛᱟ ᱠᱟᱱᱰᱚ ᱵᱟᱨᱚᱭ ᱢᱟᱨᱪ ᱩᱱᱤᱥᱥᱚ ᱛᱤᱨᱤᱥ ᱰᱟᱸᱰᱤ ᱢᱟᱴᱷ ᱡᱟᱦᱟᱸ ᱜᱟᱱᱫᱷᱤᱡᱤᱭᱟᱜ ᱥᱟᱯᱲᱟᱣ ᱛᱮ ᱦᱩᱭ ᱞᱮᱱᱟ ᱱᱚᱭᱮᱭ ᱟᱜᱚᱥᱴ ᱩᱱᱤᱥᱥᱚ ᱪᱷᱮᱪᱪᱳᱞᱞᱤᱥ ᱵᱷᱟᱨᱚᱛ ᱪᱷᱟᱲᱳ ᱟᱱᱫᱳᱞᱚᱱ ᱦᱩᱭ ᱞᱮᱱᱟ ᱜᱟᱱᱫᱷᱤᱡᱤᱭᱟᱜ ᱥᱟᱯᱲᱟᱣ ᱛᱮ ᱩᱱᱛᱨᱤᱥᱟ ᱢᱟᱨᱪ ᱟᱴᱷᱟᱨᱚᱥᱚ ᱥᱟᱛᱛᱟᱱᱱᱚ ᱨᱮ ᱦᱩᱭ ᱞᱮᱱᱟ ᱢᱚᱦᱟ ᱵᱤᱫᱽᱫᱨᱳᱦᱚ ᱵᱟ ᱥᱤᱯᱟᱦᱤ ᱵᱤᱫᱽᱫᱽᱨᱳᱦᱚ ᱟᱨ ᱢᱤᱫ ᱴᱮᱱ ᱥᱚᱨᱚᱱᱤᱭᱚ ᱫᱤᱱ ᱫᱚ ᱦᱩᱭᱩᱜ ᱠᱟᱱᱟ ᱩᱱᱛᱨᱤᱭᱥᱮ ᱢᱮ ᱩᱱᱤᱥᱥᱚ ᱛᱤᱯᱯᱟᱱᱱᱚ ᱛᱮᱱᱡᱤᱝ ᱱᱩᱨᱜᱮ ᱟᱨ ᱮᱰᱢᱚᱸᱰᱤ ᱠᱷᱤᱞᱟᱲᱤ ᱯᱨᱚᱛᱷᱚᱢ ᱦᱤᱢᱟᱞᱚᱭ ᱨᱮᱠᱤᱱ ᱫᱮᱡ ᱞᱮᱱᱟ